ᱜᱤᱫᱽᱨᱟᱹ ᱠᱚ ᱞᱟᱹᱜᱤᱫ ᱚᱞ ᱯᱟᱲᱦᱟᱣ ᱤᱭᱟᱹ ᱥᱮᱬᱟ ᱵᱟᱠᱷᱨᱟᱛᱮ ᱟᱹᱰᱤᱜᱟᱱ ᱫᱚᱨᱠᱟᱨ ᱞᱮᱠᱟᱱ ᱡᱤᱱᱤᱥ ᱵᱮᱵᱚᱦᱟᱨ ᱟᱠᱚ ᱞᱟᱹᱜᱤᱫᱛᱮ ᱢᱮᱱᱟᱜᱼᱟ ᱜᱤᱫᱽᱨᱟᱹ ᱠᱚᱫᱚ ᱟᱠᱚ ᱚᱞ ᱯᱟᱲᱦᱟᱣ ᱥᱤᱠᱷᱱᱟᱹᱛ ᱞᱟᱹᱜᱤᱫᱛᱮ ᱠᱟᱜᱚᱡᱽ ᱠᱚᱞᱚᱢ ᱠᱷᱟᱛᱟ ᱠᱚ ᱵᱳᱭ ᱠᱚ ᱚᱱᱠᱟᱱᱟᱜ ᱡᱚᱼᱧᱩᱛᱮ ᱡᱟᱦᱟᱸ ᱛᱤᱱᱟᱹᱜᱛᱮ ᱜᱤᱫᱽᱨᱟᱹ ᱵᱮᱥ ᱠᱚ ᱦᱟᱨᱟᱼᱵᱩᱨᱩ ᱤᱭᱟ ᱵᱮᱥ ᱟᱠᱚᱣᱟᱜ ᱦᱚᱲᱢᱚ ᱛᱟᱦᱮᱱ ᱞᱟᱹᱜᱟᱫᱛᱮ ᱜᱤᱫᱽᱨᱟᱹ ᱵᱟᱠᱷᱨᱟᱛᱮ ᱟᱭᱳᱼᱵᱟᱵᱟ ᱦᱚᱸ ᱟᱹᱰᱤ ᱠᱤᱪᱷᱩ ᱜᱤᱫᱽᱨᱟᱹ ᱞᱟᱜᱟᱱᱛᱮ ᱫᱷᱮᱭᱟᱱ ᱮᱢ ᱫᱚᱨᱠᱟᱨᱚᱜ ᱠᱟᱱᱟ ᱟᱨ ᱜᱤᱫᱽᱨᱟᱹ ᱠᱚ ᱥᱤᱠᱷᱱᱟᱹᱛ ᱞᱟᱹᱜᱤᱫᱛᱮ ᱠᱟᱜᱚᱡᱽ ᱠᱚᱞᱚᱢ ᱠᱚ ᱯᱮᱱᱥᱤᱞ ᱠᱚ ᱚᱱᱠᱟᱱᱟᱜ ᱫᱚᱨᱠᱟᱨᱚᱜᱼᱟ ᱛᱟᱹᱠᱤ ᱟᱠᱚ ᱚᱞ ᱯᱟᱲᱦᱟᱣ ᱠᱟᱛᱮᱫ ᱵᱮᱥ ᱵᱩᱨᱫᱷᱤ ᱜᱮᱭᱟᱱ ᱠᱚ ᱦᱟᱛᱟᱣ ᱫᱟᱲᱮᱭᱟᱜᱼᱢᱟ ᱜᱤᱫᱽᱨᱟᱹ ᱠᱚ ᱞᱟᱹᱜᱤᱫᱛᱮ ᱦᱟᱯᱛᱟ ᱦᱚᱸᱨᱮ ᱡᱚᱢᱼᱧᱩ ᱵᱷᱤᱱᱟᱹ ᱵᱷᱤᱱᱟᱹ ᱚᱱᱠᱟᱱᱟᱜ ᱟᱹᱜᱩ ᱟᱠᱚᱢᱟ ᱟᱠᱚᱣᱟᱜ ᱦᱚᱲᱢᱚ ᱞᱟᱹᱜᱤᱫᱛᱮ ᱵᱮᱥ ᱦᱩᱭᱩᱜᱼᱢᱟ ᱜᱤᱫᱽᱨᱟᱹ ᱠᱚ ᱚᱞ ᱯᱟᱲᱦᱟᱣ ᱥᱤᱠᱷᱱᱟᱹᱛ ᱠᱚ ᱞᱟᱹᱜᱤᱫᱛᱮ ᱟᱭᱳᱼᱵᱟᱵᱟ ᱦᱚᱸ ᱜᱤᱫᱽᱨᱟᱹᱣᱟᱜ ᱫᱚᱨᱠᱟᱨ ᱡᱤᱱᱤᱥ ᱟᱹᱜᱩᱣᱟᱭ ᱫᱚᱨᱠᱟᱨᱚᱜ ᱠᱟᱱᱟ ᱜᱤᱫᱽᱨᱟᱹ ᱠᱚᱫᱚ ᱫᱤᱱᱜᱮ ᱞᱩᱜᱽᱲᱤᱼᱞᱟᱯᱳ ᱮᱭᱟ ᱚᱞ ᱯᱟᱦᱟᱲ ᱥᱟᱢᱟᱱ ᱠᱟᱜᱚᱡᱽ ᱠᱚᱞᱚᱢ ᱠᱚ ᱟᱹᱜᱩ ᱟᱠᱚ ᱫᱚᱨᱠᱟᱨᱚᱜ ᱠᱟᱱᱟ ᱟᱨ ᱞᱩᱜᱽᱲᱤᱼᱞᱟᱯᱳ ᱠᱚᱦᱚᱸ ᱟᱹᱰᱤ ᱥᱟᱯᱷᱟ ᱥᱩᱛᱨᱟᱹ ᱦᱚᱨᱚᱜ ᱫᱚᱨᱠᱟᱨᱚᱜ ᱠᱟᱱᱟ ᱜᱤᱫᱽᱨᱟᱹ ᱠᱚᱫᱚ